ᱟᱭᱢᱟ ᱜᱟᱹᱰᱤ ᱨᱮᱱᱟᱜ ᱧᱩᱛᱩᱢ ᱫᱚ ᱱᱚᱣᱟ ᱠᱟᱱᱟ ᱵᱟᱥ ᱜᱟᱹᱰᱤ ᱥᱟᱜᱟᱲ ᱜᱟᱹᱰᱤ ᱢᱚᱴᱚᱨ ᱜᱟᱹᱰᱤ ᱵᱩᱞᱮᱴ ᱜᱟᱹᱰᱤ ᱛᱟᱨᱯᱚᱨᱮ ᱴᱮᱢᱯᱩ ᱜᱟᱹᱰᱤ ᱴᱨᱟᱠᱴᱚᱨ ᱜᱟᱹᱰᱤ ᱛᱟᱨᱯᱚᱨᱮ ᱚᱸᱰᱮ ᱠᱷᱚᱱᱟᱜ ᱰᱩᱞᱩᱝ ᱜᱟᱹᱰᱤ ᱛᱟᱨᱯᱚᱨᱮ ᱚᱱᱠᱟ ᱫᱚ ᱠᱟᱱᱟ ᱩᱰᱟᱹᱜ ᱜᱟᱹᱰᱤ ᱛᱟᱨᱯᱚᱨᱮᱻ ᱱᱚᱣᱟᱻ ᱡᱟᱦᱟᱡᱽ ᱜᱟᱹᱰᱤ ᱛᱟᱨᱯᱚᱨᱮ ᱚᱸᱰᱮ ᱠᱷᱚᱱᱟᱜ ᱦᱩᱭᱮᱱᱟᱻ

ᱨᱚᱠᱮᱴ ᱜᱟᱹᱰᱤ